ᱵᱟᱡᱟᱨ ᱨᱮᱭᱟᱜ ᱨᱮᱰᱤᱢᱮᱴ ᱠᱤᱪᱨᱤᱡ ᱠᱷᱚᱱ ᱫᱚ ᱛᱤ ᱛᱮ ᱥᱤᱞᱟᱹᱭᱟᱜ ᱠᱤᱪᱨᱤᱪ ᱫᱚ ᱟᱹᱰᱤ ᱫᱤᱱ ᱴᱤᱠᱟᱹᱣᱚᱜᱼᱟ ᱟᱨ ᱵᱟᱡᱟᱨ ᱨᱮᱱᱟᱜ ᱠᱤᱨᱤᱧ ᱠᱤᱪᱨᱤᱪ ᱫᱚ ᱡᱟᱦᱟᱸᱞᱮᱠᱟ ᱨᱤᱰᱤᱢᱮᱴ ᱛᱮᱠᱚ ᱨᱚᱜ ᱠᱟᱜ ᱠᱟᱱᱟ ᱟᱨ ᱵᱟᱝ ᱴᱤᱠᱟᱹᱣᱟ ᱢᱤᱫ ᱜᱷᱟᱹᱲᱤᱛᱮ ᱚᱲᱮᱡᱚᱜᱼᱟ ᱚᱱᱟᱛᱮ ᱦᱚᱲ ᱫᱚ ᱛᱤᱛᱮ ᱥᱤᱞᱟᱹᱭᱟᱜ ᱜᱮᱠᱚ ᱥᱤᱞᱟᱹᱭ ᱦᱚᱪᱚᱭᱫᱟ ᱟᱨ ᱢᱚᱡᱽ ᱛᱮᱦᱮᱱᱟ ᱟᱨ ᱴᱤᱠᱟᱹᱣᱼᱟ ᱫᱟᱢᱤ ᱥᱩᱛᱟᱹᱢ ᱛᱮᱠᱩ ᱥᱤᱞᱟᱹᱭᱫᱟ ᱟᱨ ᱴᱤᱠᱟᱹᱣᱼᱟ ᱚᱱᱟ ᱛᱮ ᱦᱚᱲ ᱫᱚ ᱨᱮᱰᱤᱢᱮᱴ ᱪᱷᱟᱹᱲ ᱠᱟᱛᱮ ᱛᱤᱛᱮ ᱥᱤᱞᱟᱹᱭᱟᱜ ᱜᱮᱠᱚ ᱦᱚᱨᱚᱜᱼᱫᱟ ᱥᱮᱠᱚ ᱵᱮᱵᱚᱦᱟᱨ ᱮᱫᱟ ᱰᱷᱮᱨ